ᱦᱮᱸ ᱦᱮᱸ ᱢᱟᱞᱫᱟ ᱦᱚᱱᱚᱛ ᱠᱟᱱ ᱜᱮᱭᱟ ᱢᱟᱞᱫᱟ ᱦᱚᱱᱚᱛ ᱨᱮ ᱪᱟᱥ ᱵᱟᱥᱠᱚ ᱠᱚᱨᱮ ᱫᱚ ᱟᱭᱢᱟ ᱡᱤᱱᱤᱥ ᱜᱮ ᱪᱟᱥ ᱵᱟᱥᱚᱜᱚᱜᱼᱟ ᱡᱮᱢᱚᱱ ᱦᱩᱲᱩ ᱦᱩᱲᱩ ᱜᱩᱦᱩᱢ ᱦᱚᱸ ᱢᱟᱡᱷᱮᱨ ᱢᱚᱫᱽᱫᱷᱮ ᱟᱨ ᱱᱚᱜ ᱚᱭ ᱥᱚᱵᱡᱤ ᱴᱚᱵᱡᱤ ᱚᱱᱮᱠ ᱠᱤᱪᱷᱩ ᱜᱮ ᱪᱟᱥ ᱟᱵᱟᱫ ᱫᱚ ᱦᱩᱭᱩᱜᱼᱜ ᱠᱟᱱᱟ ᱟᱨ ᱱᱯᱜᱼᱚᱭ ᱩᱞ ᱦᱚᱸ ᱱᱮᱥ ᱢᱟ ᱮᱴᱟᱜ ᱵᱚᱪᱷᱚᱨ ᱠᱷᱚᱡ ᱱᱮᱥ ᱫᱚ ᱠᱚᱢ ᱢᱟᱪᱷᱟ ᱜᱮ ᱡᱚ ᱟᱠᱟᱱᱟ

ᱦᱮᱸ ᱦᱮᱸ ᱮᱴᱟᱜ ᱮᱴᱟᱜ ᱤᱭᱟᱹ ᱠᱷᱚᱡ ᱫᱚ

ᱦᱮᱸ ᱢᱮᱱᱟᱜ ᱫᱚ ᱢᱮᱱᱟᱜ ᱜᱮᱭᱟ ᱪᱷᱟᱴ ᱪᱷᱩᱴ ᱢᱟᱱᱮ ᱡᱟᱜᱟ ᱡᱟᱜᱟ ᱛᱮᱫᱚ ᱡᱮᱢᱚᱱ ᱩᱱᱠᱩ ᱚᱠᱚᱭ ᱠᱚ ᱵᱟᱜᱟᱱ ᱠᱚ ᱤᱭᱟᱹ ᱵᱟᱲᱟ ᱟᱠᱟᱫ ᱠᱤᱨᱤ ᱵᱟᱲᱟ ᱟᱠᱟᱫ ᱠᱚ ᱩᱱᱠᱩ ᱠᱚᱣᱟᱜ ᱫᱚ ᱢᱚᱴᱟ ᱢᱩᱴᱤ ᱮᱥᱯᱮᱨᱮ ᱠᱟᱛᱮᱫ ᱛᱮ ᱵᱷᱟᱜᱤ ᱜᱮ ᱡᱚ ᱟᱠᱟᱱ ᱛᱟᱠᱚᱣᱟ ᱟᱨ ᱱᱚᱜᱼᱚᱭ ᱞᱚᱞᱚ ᱥᱤᱛᱩᱝ ᱫᱤᱱ ᱪᱟᱞᱟᱜ ᱠᱟᱱᱟ ᱚᱱᱠᱟ ᱞᱮᱠᱟ ᱨᱮ ᱵᱟᱯᱷᱟᱣ ᱦᱚᱸ ᱵᱟᱯᱷᱟᱣ ᱧᱩᱨᱦᱟᱹᱜ ᱠᱟᱱᱟ

ᱦᱮᱸ ᱟᱨ ᱱᱮᱥᱟᱜ ᱵᱟᱡᱟᱨ ᱫᱚ ᱩᱞ ᱨᱮᱭᱟᱜ ᱫᱟᱢ ᱦᱚᱸ ᱯᱟᱥᱮᱡ ᱟᱹᱰᱤ ᱪᱚᱲᱟᱱᱛᱚ ᱜᱮ ᱦᱩᱭᱩᱜᱚᱜᱼᱟ ᱥᱮᱨᱚᱠᱚᱢ ᱵᱟᱝ ᱦᱩᱭᱟᱠᱟᱱᱟ

ᱚ ᱦᱮᱸ ᱟᱫᱚ ᱚᱱᱟ ᱫᱚ ᱦᱮᱸ ᱦᱮᱸ ᱵᱟᱲᱴᱤ ᱵᱚᱪᱷᱚᱨ ᱵᱟᱡᱟᱨ ᱨᱮ ᱜᱩᱦᱩᱢ ᱫᱚ ᱢᱚᱴᱟᱢᱩᱴᱤ ᱱᱮᱥᱟᱜ ᱵᱟᱡᱟᱨ ᱨᱮᱢᱟ ᱵᱷᱟᱹᱜᱤ ᱜᱮ ᱯᱷᱚᱞᱚᱱ ᱦᱩᱭᱟᱠᱟᱱᱟ ᱢᱟᱱᱮ ᱵᱤᱜᱷᱟᱹ ᱨᱮ ᱪᱟᱨ ᱠᱩᱭᱤᱱᱴᱟᱞ ᱥᱟᱲᱮ ᱪᱟᱨ ᱯᱟᱸᱪ ᱠᱟᱪᱷᱟ ᱠᱟᱹᱪᱷᱤ ᱪᱟᱞᱟᱜ ᱠᱟᱱᱟ ᱟᱨ ᱵᱟᱡᱟᱨ ᱨᱮᱭᱟᱜ ᱫᱟᱢ ᱫᱚ ᱢᱚᱴᱟᱢᱩᱴᱤ ᱦᱟᱱᱛᱮ ᱯᱩᱪᱤᱥ ᱥᱚ ᱴᱟᱠᱟ ᱠᱩᱭᱤᱱᱴᱟᱞ ᱪᱟᱞᱟᱜ ᱢᱮ ᱦᱮᱸ ᱪᱮᱛᱟᱱ ᱨᱮᱜᱮ ᱛᱟᱦᱮᱱᱟ ᱦᱮᱸ

ᱦᱮᱸ ᱚᱱᱟ ᱫᱚ ᱥᱟᱱᱛᱟᱞ ᱯᱟᱲᱟ ᱠᱟᱱᱟ ᱟᱪᱪᱷᱟ ᱟᱪᱪᱷᱟ ᱢᱟ ᱫᱚᱦᱚᱭ ᱢᱮ ᱦᱮᱸ ᱤᱱᱠᱟ ᱜᱮᱞᱟᱝ ᱜᱟᱞᱢᱟᱨᱟᱣᱟ ᱦᱮᱸ